ᱟᱵᱚ ᱟᱹᱫᱤᱵᱟᱹᱥᱤ ᱥᱟᱱᱛᱟᱲ ᱦᱚᱯᱚᱱ ᱫᱚᱵᱚ ᱦᱮᱲᱮᱢ ᱡᱤᱱᱤᱥ ᱫᱚᱵᱚ ᱡᱚᱢᱮᱫᱼᱟ ᱜᱩᱲ ᱯᱤᱴᱷᱟᱹ ᱫᱩᱞ ᱯᱤᱴᱷᱟᱹ ᱪᱤᱱᱤ ᱯᱤᱴᱷᱟᱹ ᱥᱚᱨᱟ ᱯᱤᱴᱷᱟᱹ ᱨᱚᱥᱜᱩᱞᱞᱟ ᱟᱨᱦᱚᱸ ᱜᱩᱞᱜᱩᱞᱟᱹ ᱟᱨᱦᱚᱸ ᱡᱤᱞᱮᱯᱤ ᱟᱨᱦᱚᱸ ᱤᱭᱟᱹ ᱨᱚᱥᱜᱩᱞᱞᱟᱹ ᱚᱱᱟ ᱠᱚᱵᱚᱱ ᱡᱚᱢᱮᱜᱼᱟ ᱟᱵᱚ ᱫᱚ